ᱦᱮᱸ ᱫᱚᱢᱮ ᱠᱚ ᱪᱮᱬᱮ ᱠᱚᱠᱚ ᱛᱟᱦᱮᱸ ᱞᱮᱱᱟ ᱪᱮᱬᱮ ᱠᱚ ᱥᱟᱱᱟᱢ ᱠᱚ ᱟᱫ ᱪᱟᱵᱟᱜ ᱠᱟᱱᱟ ᱵᱤᱡᱽᱞᱤ ᱠᱟᱨᱤᱠᱷᱟᱱᱟ ᱠᱚ ᱵᱮᱱᱟᱣ ᱮᱫᱟ ᱠᱚ ᱚᱱᱟᱠᱚ ᱛᱮᱦᱚᱸ ᱱᱮᱛᱟᱨ ᱫᱚ ᱪᱮᱬᱮᱼᱪᱤᱯᱨᱩᱫ ᱠᱚᱦᱚᱸ ᱵᱟᱠᱚ ᱛᱟᱦᱮᱱ ᱠᱟᱱᱟ ᱥᱟᱱᱟᱢ ᱠᱚ ᱜᱚᱡ ᱪᱟᱵᱟᱭᱮᱱᱟ ᱠᱚ ᱮᱱᱠᱷᱟᱱ ᱪᱮᱫ ᱵᱮᱯᱟᱨ ᱱᱚᱣᱟ ᱚᱱᱠᱟ ᱠᱷᱟᱡ ᱫᱚ ᱪᱮᱠᱟ ᱠᱟᱛᱮᱫ ᱦᱚᱲᱠᱚ ᱪᱮᱠᱟᱜᱼᱟ ᱱᱮᱛᱟᱨ ᱯᱟᱹᱦᱤᱞ ᱫᱚ ᱵᱩᱜᱤ ᱛᱮᱠᱚ ᱛᱟᱦᱮᱸ ᱞᱮᱱᱟ ᱪᱮᱬᱮ ᱠᱚ ᱫᱚᱢᱮ ᱠᱚ ᱨᱟᱜ ᱮᱫ ᱛᱟᱦᱮᱱᱟ ᱫᱟᱨᱮ ᱠᱚᱨᱮ ᱠᱚ ᱫᱩᱲᱩᱵ ᱠᱚᱜ ᱜᱮᱭᱟ ᱟᱨ ᱫᱟᱨᱮ ᱨᱮ ᱵᱤᱨ ᱫᱟᱨᱮ ᱨᱮᱦᱚᱸ ᱟᱨ ᱱᱚᱣᱟ ᱚᱲᱟᱜᱼᱡᱩᱣᱟᱹᱨ ᱫᱟᱨᱮ ᱨᱮᱦᱚᱸ ᱥᱳᱦᱟᱱ ᱠᱟᱜ ᱠᱟᱱ ᱛᱟᱦᱮᱱᱟᱠᱚ ᱟᱨ ᱱᱮᱛᱟᱨ ᱫᱚ ᱪᱮᱬᱮᱼᱪᱤᱯᱨᱩᱫ ᱠᱚᱦᱚᱸ ᱵᱟᱝ ᱟᱹᱦᱩᱛᱚ ᱮᱠᱫᱚᱢ ᱜᱮ ᱥᱟᱱᱟᱢ ᱜᱮ ᱡᱚᱛᱚ ᱠᱚ ᱟᱫ ᱪᱟᱵᱟᱭᱮᱱᱟ ᱥᱟᱱᱟᱢ ᱠᱚ ᱟᱨ ᱱᱚᱣᱟ ᱠᱟᱹᱨᱠᱷᱟᱱᱟ ᱠᱚ ᱵᱮᱱᱟᱣᱮᱫᱼᱟ ᱥᱟᱱᱟᱢ ᱵᱤᱡᱽᱞᱤ ᱛᱮᱦᱚᱸ ᱠᱚ ᱜᱩᱡᱩᱜ ᱠᱟᱱᱟ ᱼᱚᱜ ᱠᱟᱱᱟ ᱠᱚ ᱤᱥᱤᱱᱼᱟᱹᱨᱩ ᱮᱫᱟᱠᱚ ᱚᱱᱟ ᱠᱚᱦᱚᱸ ᱵᱟᱥ ᱠᱚᱦᱚᱸ ᱵᱟᱝ ᱥᱟᱦᱟᱣ ᱟᱠᱚ ᱠᱟᱱᱟ ᱚᱱᱟ ᱠᱚᱛᱮ ᱦᱚᱸ ᱠᱚ ᱪᱮᱬᱮ ᱪᱤᱯᱨᱩᱫ ᱠᱚ ᱥᱟᱱᱟᱢ ᱠᱚ ᱜᱚᱡ ᱪᱟᱵᱟᱜ ᱠᱟᱱᱟᱠᱚ